ᱤᱛᱩᱱ ᱟᱥᱲᱟᱨᱮ

ᱡᱟᱦᱟᱸ ᱯᱟᱲᱦᱟᱣ ᱞᱤᱱᱟᱹᱧ ᱩᱱ ᱚᱠᱛᱚ ᱨᱮᱱᱟᱜ ᱡᱟᱦᱟᱸ ᱫᱚ ᱵᱷᱟᱜᱮ ᱟᱨ ᱵᱟᱹᱲᱤᱡ ᱚᱱᱟᱞᱮᱠᱟᱛᱮ ᱯᱟᱲᱦᱟᱣ ᱚᱠᱛᱚ ᱨᱮᱱᱟᱜ ᱡᱟᱦᱟᱸ ᱥᱟ ᱤᱭᱟᱫᱚ ᱵᱳᱭᱫᱚ ᱥᱮ ᱯᱩᱛᱷᱤ ᱫᱚ ᱡᱚᱛᱚᱜᱮ ᱵᱷᱟᱹᱜᱤ ᱜᱤᱧ ᱠᱩᱥᱤᱭᱟᱜ ᱠᱟᱱ ᱛᱟᱦᱮᱱᱟ ᱟᱨ ᱚᱱᱟ ᱠᱷᱚᱱ ᱱᱤᱛᱚᱜ ᱡᱟᱦᱟᱸ ᱠᱮᱴᱮᱡ ᱤᱧ ᱵᱩᱡᱷᱟᱹᱣᱮᱫ ᱛᱟᱦᱮᱱᱟ ᱚᱱᱟ ᱫᱚ ᱟᱵᱚ ᱡᱟᱦᱟᱸ ᱵᱷᱟᱨᱚᱛ ᱥᱮ ᱵᱟᱭᱨᱮ ᱨᱮᱱᱟᱜ ᱵᱷᱟᱥᱟ ᱤᱝᱞᱤᱥ ᱵᱷᱟᱥᱟ ᱚᱱᱟ ᱞᱮᱠᱟᱛᱮ ᱤᱧ ᱫᱚ ᱟᱵᱚᱣᱟᱜ ᱜᱤᱧ ᱠᱩᱥᱤᱭᱟᱜ ᱠᱟᱱ ᱛᱟᱦᱮᱱᱟ